ᱪᱟᱹᱥᱤ ᱫᱚ ᱞᱟᱦᱟᱛᱮᱱ ᱪᱟᱹᱥᱤ ᱫᱚ ᱵᱚᱪᱷᱚᱨ ᱨᱮ ᱵᱟᱨᱭᱟᱜᱟᱱ ᱯᱷᱚᱥᱚᱞᱜᱮ ᱠᱚ ᱨᱟᱠᱟᱵᱮᱫ ᱛᱟᱦᱮᱱᱟ ᱟᱹᱰᱤ ᱚᱵᱷᱟᱵᱽ ᱛᱮᱦᱮᱸᱞᱮᱱᱟ ᱥᱤᱭᱟᱹᱜ ᱥᱤ ᱦᱚᱸ ᱱᱟᱦᱮᱞᱛᱮ ᱰᱟᱝᱨᱟ ᱱᱟᱦᱮᱞᱛᱮ ᱠᱚ ᱥᱤᱭᱟ ᱟᱵᱟᱫᱽ ᱨᱮᱦᱚᱸ ᱫᱟᱜ ᱨᱮᱭᱟᱜ ᱚᱥᱩᱵᱤᱫᱟ ᱥᱮᱨᱚᱠᱚᱢ ᱵᱟᱹᱱᱩᱜᱼᱟ ᱱᱤᱛ ᱫᱚ ᱟᱸᱜᱷᱟᱬ ᱦᱳᱲᱳ ᱠᱚ ᱨᱟᱠᱟᱵᱮᱫ ᱛᱮᱦᱮᱱᱟ ᱟᱨ ᱵᱷᱟᱹᱫᱟᱹᱭ ᱦᱳᱲᱳ ᱟᱨ ᱯᱟᱴ ᱤᱱᱟᱹᱠᱚ ᱜᱮ ᱠᱚ ᱟᱯᱟᱫᱟ ᱟᱨ ᱥᱚᱵᱡᱤ ᱪᱟᱥ ᱞᱟᱹᱜᱤᱫ ᱫᱚ ᱡᱟᱜᱮ ᱚᱲᱟᱜ ᱟᱲᱮ ᱠᱚᱨᱮ ᱛᱷᱚᱲᱟ ᱛᱷᱩᱲᱤ ᱡᱟᱜᱟᱠᱚ ᱜᱷᱮᱨᱟᱣ ᱠᱟᱛᱮᱠᱚ ᱞᱟᱜᱟᱣᱟ ᱟᱨ ᱪᱷᱤᱴᱟᱹᱣ ᱫᱟᱜ ᱛᱮ ᱫᱟᱜ ᱠᱚᱛᱮ ᱱᱤᱛᱚᱜ ᱫᱚ ᱪᱟᱹᱥᱤᱫᱚ ᱞᱟᱦᱟ ᱠᱷᱚᱡᱫᱚ ᱟᱹᱰᱤᱜᱮ ᱩᱱᱱᱚᱛᱤ ᱥᱮᱜ ᱦᱮᱡᱠᱟᱱᱟ ᱱᱤᱛᱫᱚ ᱫᱟᱜ ᱠᱚᱨᱮᱱᱟᱜ ᱦᱚᱸ ᱟᱹᱰᱤ ᱥᱩᱵᱤᱫᱟ ᱥᱤᱭᱟᱜ ᱠᱚᱨᱮᱦᱚᱸ ᱴᱟᱠᱴᱟᱨᱛᱮ ᱠᱚ ᱥᱤᱭᱟ ᱫᱟᱜ ᱞᱟᱹᱜᱤᱫ ᱦᱚᱸ ᱥᱮᱞᱳ ᱯᱟᱢᱯᱠᱚ ᱢᱮᱱᱟᱜᱼᱟ ᱚᱱᱟ ᱠᱚᱛᱮᱠᱚ ᱨᱟᱠᱟᱵᱟ ᱱᱤᱛᱚᱜ ᱫᱚ ᱵᱟᱨᱚ ᱢᱟᱥ ᱥᱚᱵᱡᱤ ᱪᱟᱥ ᱦᱚᱸ ᱦᱩᱭᱩᱜ ᱠᱟᱱᱟ ᱯᱷᱚᱞᱦᱚᱸ ᱥᱮᱨᱚᱠᱚᱢ ᱦᱩᱭᱩᱜ ᱠᱟᱱᱟ ᱵᱩᱨᱥᱟᱹ ᱦᱳᱲᱳ ᱦᱚᱸ ᱦᱩᱭᱩᱜ ᱠᱟᱱᱟ ᱟᱨᱦᱚ ᱱᱤᱛᱚᱜ ᱫᱚ ᱵᱟᱹᱱᱩᱜ ᱟᱠᱟᱜᱼᱟ ᱯᱟᱴ ᱦᱮᱱᱟᱜᱼᱟ ᱥᱤᱛᱩᱝ ᱦᱳᱲᱳ ᱦᱮᱱᱟᱜᱼᱟ ᱵᱳᱨᱳ ᱦᱳᱲᱳ ᱟᱭᱢᱟ ᱨᱚᱠᱚᱢ ᱡᱚᱛᱚᱜᱮ ᱥᱮᱞᱳᱛᱮ ᱦᱩᱭᱩᱜ ᱠᱟᱱᱟ ᱟᱨ ᱛᱤᱡᱩᱠᱚ ᱞᱟᱜᱟᱣᱞᱮᱱ ᱠᱷᱟᱡ ᱫᱚ ᱵᱤᱥᱠᱚ ᱞᱟᱜᱟᱣᱮᱫᱟ ᱥᱟᱨᱠᱚ ᱞᱟᱜᱟᱣᱮᱫᱟ ᱚᱱᱟᱠᱚᱛᱮ ᱜᱮ ᱱᱩᱠᱚ ᱵᱷᱟᱶᱟᱨ ᱫᱚᱠᱚ ᱞᱟᱜᱟᱭᱮᱫ ᱠᱚᱣᱟ ᱱᱮᱛᱟᱨᱫᱚ ᱥᱚᱵᱡᱤ ᱪᱟᱥᱨᱮ ᱥᱮ ᱴᱟᱠᱴᱟᱨ ᱛᱮᱜᱮ ᱠᱚ ᱥᱤᱭᱮᱫᱟ ᱟᱨ ᱠᱚ ᱞᱟᱜᱟᱣᱮᱫᱟ ᱡᱮᱢᱚᱱ ᱟᱹᱞᱩ ᱵᱮᱸᱜᱟᱲ ᱟᱨ ᱟᱲᱟᱜ ᱥᱟᱠᱟᱢ ᱟᱭᱢᱟ ᱨᱚᱠᱚᱢ ᱡᱚᱛᱚ ᱜᱮ ᱱᱟᱯᱟᱭᱜᱮ ᱦᱩᱭᱩᱜ ᱠᱟᱱᱟ ᱟᱨ ᱟᱹᱞᱩ ᱠᱚᱨᱮᱦᱚᱸ ᱛᱤᱡᱩᱠᱚ ᱞᱟᱜᱟᱣᱞᱮᱱ ᱠᱷᱟᱡ ᱨᱟᱱᱠᱚ ᱞᱟᱜᱟᱣᱮᱫ ᱠᱟᱱᱟ ᱵᱮᱸᱜᱟᱲ ᱠᱚᱨᱮᱦᱚᱸ ᱠᱚ ᱞᱟᱜᱟᱣᱫᱟ